ᱟᱞᱮᱭᱟᱜ ᱚᱲᱟᱜ ᱫᱚ ᱵᱤᱨ ᱥᱮᱫᱨᱮ ᱟᱫᱚ ᱟᱞᱮᱥᱮᱜ ᱨᱮ ᱢᱤᱫᱴᱮᱱ ᱯᱟᱨᱠᱮ ᱢᱮᱱᱟᱜ ᱠᱟᱫᱟ ᱟᱫᱚ ᱚᱱᱟ ᱯᱟᱨᱠᱮ ᱯᱟᱥᱮᱨᱮ ᱢᱟᱨᱟᱜ ᱠᱚ ᱟᱹᱜᱩ ᱞᱮᱫ ᱠᱚᱣᱟ ᱟᱫᱚ ᱩᱱᱠᱩ ᱢᱚᱭᱩᱨ ᱫᱚ ᱠᱟᱹᱴᱤᱡ ᱵᱷᱟᱹᱜᱤ ᱫᱚᱦᱚ ᱨᱮᱱᱟᱜ ᱵᱟᱠ ᱵᱮᱵᱚᱥᱛᱷᱟ ᱵᱟᱝᱠᱚ ᱠᱚᱨᱟᱣ ᱠᱟᱜ ᱛᱟᱸᱦᱮᱱ ᱛᱮ ᱩᱰᱟᱹᱣ ᱫᱟᱹᱲ ᱠᱮᱫᱟ ᱠᱚ ᱟᱫᱚ ᱟᱞᱮᱭᱟᱜ ᱵᱤᱨ ᱨᱮ ᱛᱷᱚᱲᱟᱠᱚ ᱩᱰᱟᱹᱣ ᱦᱮᱡ ᱱᱟ ᱟᱫᱚ ᱵᱟᱠᱚ ᱥᱟᱵ ᱫᱟᱲᱮᱭᱟᱠᱟᱫ ᱠᱚᱣᱟ ᱢᱤᱫ ᱵᱟᱨ ᱩᱱᱠᱩ ᱢᱟᱡᱷᱮ ᱢᱟᱡᱷᱮ ᱠᱚ ᱫᱟᱹᱲᱟ ᱟᱞᱮ ᱡᱚᱠᱷᱚᱱ ᱞᱮ ᱧᱮᱞ ᱵᱟᱲᱟ ᱠᱟᱜ ᱠᱚᱣᱟ ᱠᱤᱱᱛᱩ ᱡᱚᱠᱷᱚᱱᱞᱮ ᱞᱟᱜᱟ ᱵᱟᱲᱟ ᱠᱟᱜ ᱠᱚᱣᱟ ᱵᱟᱞᱮ ᱥᱟᱵ ᱫᱟᱲᱮᱭᱟᱠᱟᱫ ᱠᱚᱣᱟ ᱟᱨ ᱡᱚᱠᱷᱚᱱ ᱠᱟᱹᱴᱤᱡ ᱜᱤᱧ ᱛᱟᱸᱦᱮ ᱠᱟᱱᱟ ᱛᱚᱠᱷᱚᱱ ᱫᱚ ᱥᱟᱨᱠᱟᱥ ᱧᱮᱞ ᱤᱧ ᱪᱟᱞᱟᱣ ᱞᱮᱱᱟ ᱤᱧ ᱵᱟᱵᱟ ᱥᱟᱛᱮᱜ ᱡᱚᱠᱷᱚᱱ ᱚᱱᱟ ᱥᱟᱨᱠᱟᱥᱨᱮ ᱛᱳᱛᱟᱯᱟᱠᱷᱤ ᱟᱭᱠᱮᱞ ᱠᱚ ᱪᱟᱞᱟᱣ ᱫᱟᱲᱮᱭᱟᱜ ᱠᱟᱱᱟ ᱴᱤᱭᱟ ᱯᱟᱠᱷᱤ ᱠᱚ ᱩᱫᱩᱜ ᱮᱜ ᱠᱚᱣᱟ ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱚᱠᱷᱚᱱ ᱤᱧ ᱞᱟᱭᱤᱯᱷ ᱨᱮᱫᱚ ᱡᱚᱠᱷᱚᱱ ᱯᱨᱚᱛᱷᱚᱢ ᱤᱧ ᱧᱮᱞ ᱠᱟᱫᱟ ᱥᱟᱨᱠᱟᱥ ᱨᱮ ᱪᱮᱬᱮᱭᱟᱜ ᱥᱟᱭᱠᱮᱞ ᱞᱟᱜᱟ ᱛᱮᱦᱤᱧ ᱜᱟᱯᱟ ᱫᱚ ᱡᱚᱫᱤᱭᱳ ᱵᱟᱹᱱᱩᱜᱼᱟ ᱛᱚᱠᱷᱚᱱ ᱫᱚ ᱛᱟᱸᱦᱮ ᱠᱟᱱᱟ ᱮᱠᱫᱚᱢ ᱛᱳᱛᱟᱯᱟᱠᱷᱤ ᱥᱟᱭᱠᱮᱞ ᱠᱚ ᱪᱟᱞᱟᱣᱭᱮᱫ ᱠᱟᱱ ᱛᱟᱸᱦᱮᱱᱟ ᱛᱟᱨᱯᱚᱨ ᱮᱠᱴᱩ ᱞᱟᱹᱴᱩ ᱠᱟᱛᱮᱜ ᱤᱧ ᱞᱟᱴᱩᱭᱮᱱᱟ ᱛᱟᱨᱯᱚᱨᱮ ᱚᱲᱟᱜ ᱨᱮᱜᱮ ᱛᱳᱛᱟᱯᱟᱠᱷᱤ ᱴᱤᱭᱟ ᱯᱟᱹᱠᱷᱤ ᱫᱳᱧ ᱟᱹᱥᱩᱞ ᱠᱟᱜ ᱠᱚᱣᱟ ᱟᱫᱚ ᱚᱲᱟᱜ ᱪᱮᱬᱮ ᱠᱚ ᱛᱟᱸᱦᱮᱱ ᱠᱷᱟᱱ ᱟᱹᱰᱤ ᱢᱚᱸᱡ ᱵᱩᱡᱷᱟᱹᱜᱼᱟ ᱥᱚᱵ ᱥᱚᱢᱚᱭ ᱠᱚ ᱪᱮᱨᱚ ᱵᱮᱨᱚᱜᱼᱟ ᱛᱟᱨᱯᱚᱨ ᱴᱤᱭᱟ ᱯᱟᱠᱷᱤ ᱡᱚᱫᱤ ᱨᱚᱲ ᱮᱢ ᱪᱮᱫ ᱟᱭᱟ ᱨᱚᱲ ᱟᱭ ᱢᱚᱸᱡ ᱵᱩᱡᱷᱟᱹᱜᱼᱟ ᱱᱚᱝᱠᱟᱜᱮ ᱪᱮᱬᱮ ᱠᱚ ᱛᱟᱸᱦᱮᱱ ᱠᱷᱟᱡ ᱛᱟᱦᱞᱮ ᱱᱟᱯᱟᱭ ᱵᱩᱡᱷᱟᱹᱜᱼᱟ